ᱟᱹᱰᱤᱫᱤᱱᱤᱧ ᱠᱟᱹᱢᱤ ᱞᱮᱫᱼᱟ ᱟᱹᱰᱤᱧ ᱢᱮᱦᱱᱚᱛ ᱞᱮᱫᱼᱟ ᱢᱮᱦᱱᱚᱛ ᱠᱟᱛᱮᱫ ᱯᱩᱭᱥᱟᱹᱧ ᱠᱟᱢᱟᱣ ᱞᱮᱫᱼᱟ ᱯᱩᱭᱥᱟᱹ ᱠᱟᱢᱟᱣ ᱠᱟᱛᱮ ᱢᱤᱫᱴᱤᱡ ᱪᱷᱩᱨᱤᱧ ᱠᱤᱨᱤᱧ ᱞᱮᱫᱼᱟ ᱦᱚᱞᱫᱤ ᱯᱩᱠᱩᱨ ᱴᱤᱥ ᱫᱚᱠᱟᱱᱨᱮ ᱟᱹᱰᱤ ᱵᱮᱥ ᱪᱷᱩᱨᱤ ᱮᱢᱟᱜ ᱫᱤᱧᱟᱹᱭ ᱛᱟᱦᱮᱫ ᱟᱹᱰᱤ ᱫᱤᱱ ᱴᱤᱠᱟᱹᱣᱮᱱᱟ ᱟᱹᱰᱤᱵᱮᱥ ᱜᱮᱫ ᱦᱚᱸ ᱜᱮᱫ ᱡᱚᱝ ᱦᱚᱸ ᱟᱹᱰᱤ ᱞᱟᱥᱮᱨᱟ ᱱᱤᱛ ᱨᱮᱦᱚᱸ ᱟᱹᱰᱤ ᱵᱮᱥᱜᱮ ᱢᱮᱱᱟᱜᱼᱟ ᱟᱹᱰᱤ ᱢᱚᱡᱽᱵᱩᱛᱜᱮ ᱢᱮᱱᱟᱜᱼᱟ ᱪᱮᱫ ᱦᱚᱸ ᱵᱟᱭ ᱪᱤᱠᱟᱹ ᱟᱠᱟᱱᱟ ᱥᱚᱢᱚᱭ ᱥᱚᱢᱚᱭᱨᱮ ᱵᱷᱤᱱᱴᱤ ᱠᱚ ᱵᱟᱭ ᱛᱟᱦᱮᱱ ᱨᱮ ᱥᱚᱢᱚᱭᱨᱮ ᱩᱛᱩ ᱠᱚᱦᱚᱸ ᱥᱚᱵᱽᱡᱤ ᱩᱛᱩ ᱠᱚᱦᱚᱸᱧ ᱜᱮᱫ ᱜᱚᱫᱟ ᱮᱱᱛᱮ ᱨᱮᱦᱚᱸ ᱪᱮᱫ ᱦᱚᱸ ᱵᱟᱭ ᱪᱤᱠᱟᱹ ᱦᱟᱠᱟᱱᱟ ᱡᱩᱫᱤ ᱞᱟᱥᱮᱨ ᱪᱟᱵᱟ ᱞᱮᱱᱠᱷᱟᱱ ᱟᱨᱚ ᱤᱫᱤᱭᱟᱹᱧ ᱞᱟᱥᱮᱨ ᱦᱚᱪᱚ ᱠᱟᱛᱮᱧ ᱟᱹᱜᱩᱭᱟ ᱮᱱᱨᱮᱦᱚᱸ ᱱᱚᱣᱟ ᱪᱷᱩᱨᱤ ᱫᱚ ᱵᱮᱥᱜᱮ ᱢᱮᱱᱟᱜᱼᱟ ᱱᱤᱛᱦᱚᱸ ᱟᱹᱰᱤ ᱫᱚᱲᱦᱚᱜᱮ ᱛᱟᱹᱧ ᱢᱮᱱᱟᱜᱼᱟ ᱪᱮᱫ ᱦᱚᱸ ᱵᱟᱭ ᱪᱤᱠᱟᱹ ᱦᱟᱠᱟᱱᱟ ᱟᱨᱚ ᱱᱤᱛᱚᱜ ᱤᱧ ᱤᱧ ᱵᱤᱫᱟᱹᱞᱨᱮ ᱱᱩᱱᱟᱹᱜ ᱫᱤᱱ ᱪᱟᱞᱟᱣᱮᱱᱟ ᱟᱨᱚ ᱛᱤᱱᱟᱹᱜ ᱫᱤᱱ ᱪᱚᱝ ᱪᱟᱞᱟᱜᱼᱟ ᱱᱚᱣᱟ ᱪᱷᱲᱩᱨᱤ ᱫᱚ ᱪᱮᱫ ᱦᱚᱸ ᱵᱟᱭ ᱪᱤᱠᱟᱹ ᱦᱟᱠᱟᱱᱟ ᱩᱱᱟᱹᱜ ᱢᱮᱦᱱᱚᱛ ᱠᱟᱛᱮ ᱠᱤᱨᱤᱧ ᱪᱷᱩᱨᱤ ᱡᱟᱦᱟᱧ ᱢᱮᱱᱚᱛ ᱞᱮᱫᱼᱟ ᱚᱱᱟ ᱢᱮᱦᱱᱚᱛ ᱫᱚ ᱛᱤᱧ ᱵᱮᱥᱨᱮᱜᱮ ᱛᱟᱦᱮᱸᱭ ᱱᱟ ᱫᱩᱠ ᱫᱚ ᱵᱟᱹᱧ ᱵᱩᱡᱷᱟᱹᱣ ᱞᱮᱫᱼᱟ ᱦᱟᱯᱮᱥᱮ ᱩᱱᱟᱹᱜ ᱫᱟᱢᱛᱮᱧ ᱠᱤᱨᱤᱧᱟᱠᱟᱜᱼᱟ ᱯᱟᱪᱷᱮᱫ ᱱᱩᱱᱟᱹᱜ ᱛᱤᱱᱟᱹᱜ ᱪᱟᱬᱮ ᱛᱤᱧ ᱨᱟᱯᱩᱫᱚᱜᱼᱟ ᱥᱮᱧ ᱪᱤᱠᱟᱹᱜᱼᱟ ᱟᱫᱚ ᱵᱟᱝ ᱜᱮ ᱵᱟᱭ ᱪᱤᱠᱟᱹ ᱦᱟᱠᱟᱱ ᱛᱤᱧᱟᱹ ᱱᱩᱱᱟᱹᱜ ᱱᱟᱯᱟᱭ ᱜᱮ ᱢᱮᱱᱟᱜᱼᱟ ᱫᱚᱲᱦᱚ ᱥᱚᱠᱛᱚᱜᱮ ᱢᱮᱱᱟᱜᱼᱟ ᱟᱨᱚ ᱟᱹᱰᱤᱫᱤᱱ ᱛᱤᱱ ᱪᱟᱞᱟᱜᱼᱟ ᱟᱹᱰᱤ ᱫᱤᱱ ᱜᱮ ᱜᱟᱱᱚᱜᱼᱟ ᱱᱚᱣᱟ ᱛᱮᱜᱮ